ᱤᱧ ᱫᱚ ᱡᱟᱦᱟᱸ ᱚᱞᱨᱮᱭᱟᱜ ᱦᱩᱫᱤᱥ ᱫᱚ ᱢᱮᱱᱟᱜ ᱠᱟᱜ ᱜᱮᱭᱟ ᱡᱟᱦᱟᱸ ᱡᱮ ᱱᱚᱣᱟ ᱟᱵᱚ ᱟᱨᱤ ᱪᱟᱞᱤ ᱥᱟᱶᱛᱟ ᱥᱚᱢᱟᱡᱽ ᱨᱮ ᱡᱟᱦᱟᱸᱭ ᱡᱮ ᱦᱚᱸᱜ ᱚᱭ ᱟᱵᱚᱣᱟᱜ ᱥᱟᱶᱛᱟᱞ ᱡᱟᱛᱤ ᱫᱷᱚᱨᱚᱢ ᱠᱚ ᱥᱟᱱᱟᱢ ᱟᱫ ᱪᱟᱵᱟᱜ ᱠᱟᱱᱟ ᱚᱱᱟ ᱵᱟᱠᱷᱨᱟ ᱛᱮᱜᱮ ᱢᱤᱜ ᱴᱮᱡ ᱚᱞ ᱫᱚ ᱯᱩᱛᱷᱤ ᱚᱞ ᱨᱮᱭᱟᱜ ᱢᱚᱱᱮ ᱫᱚ ᱢᱮᱱᱟᱜ ᱠᱟᱜ ᱜᱮᱭᱟ ᱟᱫᱚ ᱚᱱᱟ ᱜᱮ ᱢᱮᱱᱟ ᱡᱮ ᱤᱧ ᱫᱩᱧ ᱞᱟᱹᱭ ᱪᱚᱭ ᱫᱟ ᱡᱮ ᱢᱤᱜᱴᱮᱡ ᱟᱵᱚᱣᱟᱜ ᱥᱮᱫᱟᱭ ᱦᱟᱲᱟᱢ ᱵᱟ ᱛᱟᱠᱚ ᱵᱤᱫᱟᱹᱞ ᱠᱷᱚᱡ ᱡᱟᱦᱟᱸ ᱵᱚ ᱟᱸᱡᱚᱢ ᱟᱜᱩᱣ ᱠᱟᱫᱟ ᱡᱟᱦᱟᱸ ᱡᱟᱦᱟᱸ ᱠᱚ ᱡᱤᱱᱤᱥ ᱟᱵᱚᱮᱣᱟᱜ ᱛᱟᱦᱮᱸ ᱠᱟᱱᱟ ᱟᱵᱚ ᱟᱫᱤᱵᱟᱥᱤ ᱥᱟᱶᱛᱟᱞ ᱦᱚᱯᱚᱱᱟᱜ ᱪᱮᱜ ᱪᱮᱜ ᱠᱚ ᱯᱟᱨᱥᱤ ᱠᱟᱱᱟ ᱪᱮᱜ ᱪᱮᱜ ᱡᱤᱱᱤᱚᱥ ᱠᱟᱱᱟ ᱪᱮᱜ ᱞᱮᱠᱟᱱ ᱱᱤᱭᱚᱢ ᱫᱷᱚᱨᱚᱢ ᱛᱟᱵᱚᱱ ᱟᱵᱚ ᱫᱚ ᱦᱚᱭᱛᱚ ᱢᱤᱜᱴᱮᱡ ᱡᱚᱱᱢᱚ ᱠᱷᱚᱡ ᱱᱤᱭᱚᱢ ᱫᱷᱚᱨᱚᱱ ᱥᱮ ᱜᱩᱡᱩᱜ ᱵᱩᱨᱩᱜ ᱫᱷᱟᱨᱤᱡ ᱟᱵᱚ ᱠᱚ ᱵᱟᱯᱞᱟ ᱵᱤᱦᱟ ᱠᱚ ᱥᱮ ᱮᱢᱟᱱ ᱯᱩᱡᱟᱹ ᱯᱚᱨᱚᱵᱽ ᱠᱚᱨᱮ ᱪᱮᱜ ᱞᱮᱠᱟ ᱟᱵᱚᱣᱟᱜ ᱫᱷᱚᱨᱚᱢ ᱵᱚ ᱫᱚᱦᱚᱭᱟ ᱪᱮᱜ ᱞᱮᱠᱟ ᱱᱤᱭᱚᱢ ᱠᱟᱱ ᱛᱟᱵᱚ ᱪᱮᱜ ᱵᱚ ᱢᱟᱱᱟᱣ ᱵᱟᱛᱟᱣᱟ ᱚᱱᱟ ᱠᱚᱜᱮ ᱢᱤᱜᱴᱮᱡ ᱯᱩᱛᱷᱤᱨᱮ ᱚᱞ ᱛᱟᱦᱮᱸ ᱞᱮᱱᱠᱷᱟᱡ ᱫᱚ ᱵᱚᱞᱮ ᱟᱰᱤ ᱱᱟᱯᱟᱭ ᱜᱮ ᱛᱟᱦᱮᱸ ᱠᱚᱜᱼᱟ ᱡᱩᱜᱽ ᱡᱩᱜᱽ ᱫᱷᱚᱨᱮ ᱟᱵᱚ ᱥᱟᱶᱛᱟᱞ ᱥᱚᱢᱟᱡᱽ ᱨᱮᱭᱟᱜ ᱢᱤᱜᱴᱮᱱ ᱱᱤᱭᱚᱢ ᱠᱟᱱᱩᱱ ᱵᱟᱲᱟᱭ ᱧᱟᱢ ᱛᱟᱦᱮᱸ ᱠᱚᱜᱼᱟ ᱡᱮ ᱟᱞᱮᱭᱟᱜ ᱱᱤᱭᱚᱢ ᱫᱚ ᱱᱚᱝᱠᱟ ᱫᱷᱚᱨᱚᱢ ᱠᱚᱫᱚ ᱱᱚᱝᱠᱟ ᱛᱟᱦᱮᱸ ᱠᱟᱱ ᱛᱟᱞᱮᱭᱟ ᱡᱟᱦᱟᱸ ᱟᱞᱮ ᱜᱚᱡᱚᱜ ᱵᱩᱨᱩᱜ ᱡᱚᱱᱢᱚ ᱠᱚᱨᱮ ᱡᱟᱦᱟᱸᱱᱟᱜ ᱠᱚᱨᱮᱜᱮ ᱵᱚᱱ ᱯᱩᱡᱟᱹ ᱠᱚᱨᱮ ᱦᱚᱸ ᱪᱮᱜ ᱞᱮᱠᱟ ᱵᱷᱟᱵᱮ ᱱᱤᱭᱚᱢ ᱛᱟᱦᱮᱸ ᱠᱟᱱᱟ ᱚᱱᱟ ᱠᱚ ᱚᱞ ᱛᱟᱦᱮᱸᱱ ᱠᱷᱟᱡ ᱫᱚ ᱥᱮ ᱵᱟᱝ ᱟᱫ ᱪᱟᱞᱟᱜᱼᱟ ᱟᱨ ᱱᱮᱛᱟᱨ ᱠᱷᱚᱡ ᱫᱚ ᱵᱟᱠᱷᱟᱡ ᱫᱚ ᱱᱚᱜ ᱚᱭ ᱡᱮ ᱥᱟᱱᱟᱢ ᱠᱤᱪᱷᱩ ᱜᱮ ᱟᱫ ᱪᱟᱞᱟᱜ ᱠᱟᱱ ᱛᱟᱵᱚᱱᱟ ᱚᱱᱟ ᱠᱚᱫᱚ ᱱᱮᱛᱟᱨ ᱫᱚ ᱱᱤᱭᱚᱱ ᱫᱷᱚᱨᱚᱱ ᱫᱚ ᱱᱤᱭᱚᱱ ᱫᱷᱚᱨᱚᱱ ᱫᱚ ᱵᱟᱝ ᱛᱟᱦᱮᱸ ᱞᱮᱱ ᱠᱷᱟᱡ ᱫᱚ ᱯᱚᱨᱚᱵᱚᱨᱛᱤ ᱠᱟᱞᱨᱮ ᱫᱚ ᱚᱠᱚᱭ ᱦᱚᱸ ᱵᱟᱠᱚ ᱵᱟᱲᱟᱭ ᱧᱟᱢᱟ ᱡᱮ ᱱᱤᱭᱟᱹ ᱯᱚᱨᱚᱵᱽ ᱨᱮᱫᱚ ᱱᱤᱭᱟᱹ ᱠᱚ ᱯᱩᱡᱟᱹᱭᱟ ᱥᱮ ᱱᱤᱭᱟᱹ ᱠᱚ ᱵᱚᱸᱜᱟᱜᱼᱟ ᱱᱚᱝᱠᱟ ᱱᱚᱝᱠᱟ ᱥᱟᱱᱟᱢ ᱠᱤᱪᱷᱩ ᱜᱮ ᱚᱞ ᱫᱚᱦᱚ ᱨᱮᱭᱟᱜ ᱫᱚ ᱟᱰᱤ ᱢᱟᱨᱟᱝ ᱞᱟᱠᱛᱤ ᱛᱟᱦᱮᱸ ᱠᱟᱱᱟ ᱚᱱᱟ ᱠᱷᱟᱛᱤᱨ ᱛᱮ ᱤᱧ ᱦᱚᱸᱧ ᱢᱮᱱᱟ ᱱᱚᱣᱟ ᱠᱚᱜᱮ ᱡᱟ ᱤᱧ ᱫᱚᱧ ᱥᱟᱶᱛᱟᱞ ᱥᱚᱢᱟᱡᱽ ᱨᱮᱫᱚᱧ ᱞᱟᱹᱭᱟ ᱡᱮ ᱢᱤᱜᱴᱮᱡ ᱯᱩᱛᱷᱤ ᱵᱮᱱᱟᱣ ᱠᱟᱛᱮᱜ ᱛᱟᱦᱮᱸᱱ ᱠᱷᱟᱡ ᱫᱚ ᱥᱟᱱᱟᱢ ᱟᱵᱚ ᱥᱟᱱᱛᱟᱞ ᱥᱚᱢᱟᱡᱽ ᱨᱮᱭᱟᱜ ᱟᱨᱤᱪᱟᱞᱤ ᱫᱚ ᱟᱨᱚ ᱟᱭᱢᱟ ᱟᱭᱢᱟ ᱡᱩᱜᱽ ᱫᱷᱚᱨᱮ ᱛᱟᱦᱮᱸᱱ ᱛᱟᱵᱚᱱᱟ